ᱥᱠᱩᱞ ᱨᱮ ᱡᱮᱠᱷᱚᱱ ᱜᱤᱫᱽᱨᱟᱹ ᱥᱳᱢᱚᱭ ᱜᱤᱫᱽᱨᱟᱹ ᱵᱮᱲᱟ ᱨᱮ ᱡᱮᱠᱷᱚᱱ ᱜᱟᱹᱰᱭᱟᱹ ᱟᱲᱮᱨᱮ ᱠᱟᱜᱚᱡᱽ ᱨᱮᱭᱟᱜ ᱱᱟᱹᱣᱠᱟᱹ ᱵᱮᱱᱟᱣ ᱠᱟᱛᱮᱫ ᱱᱟᱹᱣᱠᱟᱹ ᱞᱮ ᱟᱹᱛᱳ ᱜᱚᱫ ᱠᱟᱱ ᱠᱟᱱᱟ ᱟᱨ ᱡᱟᱦᱟᱸ ᱦᱟᱥᱟ ᱨᱮᱱ ᱯᱩᱛᱩᱞᱮ ᱵᱮᱱᱟᱣᱮᱫ ᱠᱚ ᱛᱟᱦᱮᱸᱫᱼᱟ ᱟᱨ ᱩᱱᱠᱩ ᱵᱮᱱᱟᱣ ᱠᱟᱛᱮ ᱞᱮ ᱜᱟᱛᱮ ᱟᱹᱛᱩᱜ ᱠᱟᱱ ᱛᱟᱦᱮᱸᱫᱼᱟ